ᱤᱧ ᱤᱧᱨᱮᱱ ᱚᱲᱟᱜ ᱦᱚᱲ ᱥᱟᱶ ᱡᱮ ᱵᱟᱝᱢᱟ ᱜᱟᱛᱮ ᱠᱚ ᱥᱟᱶ ᱵᱤᱨ ᱥᱳᱲᱮ ᱞᱟᱹᱜᱤᱫ ᱫᱚ ᱪᱟᱱᱰᱤᱞ ᱰᱮᱢ ᱪᱟᱞᱟᱜ ᱤᱧ ᱠᱩᱥᱤᱭᱟᱜᱼᱟ ᱪᱮᱫᱟᱜ ᱠᱤ ᱚᱸᱰᱮ ᱫᱚ ᱵᱤᱨ ᱥᱳᱲᱮ ᱞᱟᱹᱜᱤᱫ ᱵᱟᱝᱢᱟ ᱯᱤᱠᱱᱤᱠ ᱞᱟᱹᱜᱤᱫ ᱫᱚ ᱟᱹᱰᱤ ᱱᱟᱯᱟᱭ ᱡᱟᱭᱜᱟ ᱠᱟᱱᱟ ᱟᱨ ᱚᱸᱰᱮᱱᱟᱜ ᱡᱟᱭᱜᱟ ᱠᱚ ᱱᱩᱱᱟᱹᱝ ᱪᱮᱦᱨᱟ ᱢᱮᱱᱟᱜᱼᱟ ᱡᱮᱢᱚᱱ ᱚᱸᱰᱮᱱᱟᱜ ᱧᱮᱞ ᱡᱚᱝ ᱡᱟᱭᱜᱟ ᱦᱚᱸ ᱟᱹᱰᱤ ᱱᱟᱯᱟᱭᱜᱮ ᱢᱮᱱᱟᱜᱼᱟ ᱟᱨ ᱚᱸᱰᱮ ᱫᱚ ᱥᱟᱱᱟᱢ ᱦᱚᱲ ᱠᱚᱦᱚᱸ ᱯᱤᱠᱱᱤᱠ ᱞᱟᱹᱜᱤᱫ ᱠᱚ ᱪᱟᱞᱟᱜ ᱜᱮᱭᱟ ᱟᱫᱚ ᱚᱸᱰᱮ ᱫᱚ ᱤᱧᱫᱚ ᱱᱚᱣᱟ ᱞᱟᱹᱜᱤᱫ ᱤᱧ ᱠᱩᱥᱤᱭᱟᱜᱼᱟ ᱠᱤ ᱚᱸᱰᱮ ᱫᱚ ᱱᱚᱝᱠᱟ ᱵᱤᱨ ᱥᱳᱲᱮ ᱞᱟᱹᱜᱤᱫ ᱠᱚ ᱡᱟᱭᱜᱟ ᱠᱚ ᱟᱹᱰᱤ ᱱᱟᱯᱟᱭ ᱢᱮᱱᱟᱜᱼᱟ ᱟᱨ ᱚᱸᱰᱮ ᱫᱚ ᱰᱮᱢ ᱦᱚᱸ ᱰᱮᱢ ᱠᱟᱱᱟ ᱟᱨ ᱚᱸᱰᱮ ᱪᱟᱞᱟᱜ ᱞᱟᱹᱜᱤᱫ ᱛᱮᱫᱚ ᱡᱟᱹᱥᱛᱤ ᱦᱚᱸ ᱵᱟᱭ ᱥᱟᱺᱜᱤᱧᱟ ᱟᱨ ᱚᱸᱰᱮ ᱫᱚ ᱥᱮᱱ ᱞᱮᱱᱠᱷᱟᱱ ᱚᱸᱰᱮᱱᱟᱜ ᱡᱟᱭᱜᱟ ᱠᱚ ᱩᱱᱟᱹᱜ ᱪᱮᱦᱨᱟ ᱢᱮᱱᱟᱜᱼᱟ ᱡᱮ ᱚᱸᱰᱮ ᱪᱮᱫ ᱞᱮᱠᱟ ᱚᱠᱛᱚ ᱠᱚ ᱠᱷᱟᱱᱰᱟᱜᱼᱟ ᱟᱢ ᱟᱹᱭᱠᱟᱹᱣ ᱜᱮ ᱵᱟᱢ ᱫᱟᱲᱮᱭᱟᱜᱼᱟ ᱚᱱᱟ ᱞᱟᱹᱜᱤᱫ ᱛᱮ ᱤᱧ ᱫᱚ ᱚᱸᱰᱮ ᱥᱮᱱᱚᱜ ᱥᱟᱹᱱᱟᱹᱧᱟ ᱟᱨ ᱚᱱᱟ ᱪᱟᱱᱰᱤᱞ ᱰᱮᱢ ᱨᱮᱫᱚ ᱟᱹᱰᱤ ᱪᱮ ᱵᱟᱝᱢᱟ ᱟᱹᱰᱤ ᱪᱮᱦᱨᱟ ᱫᱷᱟᱨᱮ ᱫᱷᱟᱨᱮ ᱛᱮ ᱦᱚᱸ ᱫᱩᱲᱩᱵ ᱵᱟᱠᱷᱨᱟ ᱛᱮᱦᱚᱸ ᱢᱮᱱᱟᱜᱼᱟ ᱟᱨ ᱚᱱᱟ ᱥᱩᱨ ᱨᱮᱦᱚᱸ ᱢᱤᱫᱴᱟ ᱝ ᱢᱚᱭᱫᱟᱱ ᱪᱮ ᱵᱚᱞ ᱜᱳᱰᱟ ᱢᱮᱱᱟᱜᱼᱟ ᱪᱮ ᱚᱱᱛᱮ ᱨᱮᱦᱚᱸ ᱥᱟᱶᱛᱮ ᱧᱮᱞ ᱡᱚᱝ ᱞᱟᱹᱜᱤᱫ ᱦᱚᱸ ᱟᱹᱰᱤ ᱱᱟᱯᱟᱭ ᱡᱟᱭᱜᱟ ᱢᱮᱱᱟᱜᱼᱟ ᱟᱨ ᱵᱟᱝᱢᱟ ᱚᱱᱟ ᱪᱟᱱᱰᱤᱞ ᱰᱮᱢ ᱫᱷᱟᱨᱮ ᱨᱮᱜᱮ ᱢᱤᱫᱴᱟᱹᱝ ᱯᱟᱨᱠ ᱢᱮᱱᱟᱜᱼᱟ ᱥᱟᱶᱛᱮ ᱚᱱᱟ ᱛᱮᱦᱚᱸ ᱚᱱᱛᱮ ᱥᱮᱱᱚᱜ ᱡᱚᱠᱷᱚᱡ ᱤᱧ ᱧᱮᱞ ᱛᱚᱨᱟᱭᱟ ᱟᱨ ᱜᱟᱛᱮ ᱠᱚ ᱥᱟᱶ ᱤᱧᱫᱚ ᱵᱚᱪᱷᱚᱨ ᱥᱮᱨᱢᱟ ᱨᱮ ᱢᱤᱫ ᱫᱷᱟᱹᱣ ᱫᱚ ᱚᱸᱰᱮ ᱯᱤᱠᱱᱤᱠ ᱞᱟᱹᱜᱤᱫ ᱞᱮ ᱥᱮᱱᱚᱜ ᱜᱮᱭᱟ ᱥᱮ ᱵᱟᱝᱢᱟ ᱵᱤᱨ ᱥᱳᱲᱮ ᱞᱟᱹᱜᱤᱫ ᱞᱮ ᱥᱮᱱᱚᱜ ᱜᱮᱭᱟ ᱟᱨ ᱚᱸᱰᱮ ᱥᱮᱱ ᱠᱟᱛᱮ ᱫᱚ ᱟᱹᱰᱤ ᱱᱟᱯᱟᱭ ᱜᱤᱧ ᱟᱹᱭᱠᱟᱹᱣᱟ ᱤᱧᱫᱚ ᱚᱱᱟ ᱞᱟᱹᱜᱤᱫ ᱛᱮ ᱚᱸᱰᱮ ᱫᱚ ᱥᱮᱱᱚᱜ ᱥᱟᱹᱱᱟᱹᱧᱟ